ᱤᱧᱟᱹᱜ ᱡᱤᱭᱚᱱ ᱨᱮᱱᱟᱜ ᱡᱚᱛᱚ ᱠᱷᱚᱱ ᱜᱚᱱᱚᱝ ᱫᱚ ᱤᱧ ᱱᱤᱭᱟᱹ ᱫᱷᱩᱲᱤ ᱫᱷᱟᱹᱨᱛᱤᱨᱤᱧ ᱡᱟᱱᱟᱢ ᱟᱠᱟᱱ ᱚᱱᱟ ᱜᱮ ᱞᱟᱹᱴᱩ ᱜᱚᱱᱚᱝ ᱤᱧᱨᱮᱱ ᱜᱚ ᱵᱟᱵᱟ ᱡᱟᱦᱟᱸᱭ ᱠᱤᱱ ᱡᱟᱱᱟᱢ ᱟᱠᱟᱫᱤᱧᱟᱹ ᱱᱤᱭᱟᱹ ᱫᱷᱩᱲᱤ ᱫᱷᱟᱹᱨᱛᱤ ᱠᱤᱱ ᱧᱮᱞ ᱚᱪᱚ ᱟᱠᱟᱫᱤᱧᱟᱹ ᱜᱚ ᱵᱟᱵᱟ ᱡᱩᱫᱤ ᱡᱟᱱᱟᱢ ᱵᱟᱠᱤᱱ ᱮᱢ ᱠᱤᱧᱟᱹ ᱤᱧ ᱱᱤᱭᱟᱹ ᱫᱷᱩᱲᱤ ᱫᱷᱟᱹᱨᱛᱤ ᱵᱟᱹᱧ ᱧᱮᱞ ᱧᱟᱢ ᱠᱮᱭᱟ ᱱᱤᱭᱟᱹ ᱫᱷᱩᱲᱤ ᱫᱷᱟᱹᱨᱛᱤ ᱨᱮ ᱛᱤᱱᱟᱹᱜ ᱨᱚᱠᱚᱢ ᱦᱚᱲ ᱪᱮᱬᱮ ᱪᱩᱯᱨᱤ ᱫᱟᱨᱮ ᱱᱟᱹᱲᱤ ᱫᱟᱜ ᱛᱤᱱᱟᱹᱜ ᱠᱤᱪᱷᱩ ᱱᱤᱭᱟᱹ ᱠᱚ ᱤᱧ ᱪᱤᱠᱟᱹᱧ ᱧᱮᱞ ᱧᱟᱢ ᱠᱮᱭᱟ ᱚᱱᱟ ᱛᱮ ᱤᱧᱟᱹᱜ ᱡᱤᱭᱚᱱ ᱨᱮᱱᱟᱜ ᱜᱚᱱᱚᱝ ᱫᱚ ᱦᱩᱭᱩᱜ ᱠᱟᱱᱟ ᱤᱧᱨᱮᱱ ᱟᱭᱳ ᱵᱟᱵᱟ